ᱟᱛᱩ ᱦᱚᱲ ᱠᱚᱣᱟᱜ ᱡᱤᱭᱚᱱ ᱫᱚ ᱟᱹᱰᱤ ᱞᱮᱠᱟᱛᱮ ᱥᱚᱨᱮᱥ ᱟᱱᱟᱜ ᱮᱱᱮᱢᱮ ᱯᱟᱞᱟᱣ ᱮᱫᱟ ᱡᱮ ᱟᱛᱩ ᱦᱚᱲ ᱫᱚ ᱡᱟᱦᱟᱱᱟᱜ ᱠᱟᱹᱢᱤ ᱦᱚᱨᱟᱜᱮ ᱟᱛᱩᱨᱮ ᱵᱤᱪᱟᱹᱨ ᱵᱟᱲᱟᱣᱟᱛᱮᱫ ᱠᱚ ᱠᱟᱹᱢᱤᱭᱟ ᱟᱨ ᱫᱩᱠ ᱥᱩᱠ ᱟᱯᱚᱫᱽ ᱵᱤᱯᱚᱫᱽ ᱠᱚᱨᱮ ᱟᱹᱛᱩ ᱦᱚᱲ ᱫᱚ ᱜᱚᱲᱚᱥᱚᱯᱚᱦᱚᱫ ᱠᱚ ᱮᱢᱚᱜᱼᱟ ᱟᱹᱛᱩ ᱯᱩᱲᱥᱤᱜᱮ ᱟᱯᱱᱟᱨ ᱥᱟᱶ ᱡᱩᱫᱤ ᱢᱤᱞᱮᱢᱤᱥᱮ ᱠᱚ ᱛᱟᱦᱮᱱᱟ ᱤᱱᱟᱹᱠᱷᱟᱱ ᱫᱚ ᱡᱟᱦᱟᱸ ᱛᱤᱥ ᱡᱟᱦᱟᱱᱟᱜ ᱨᱮᱜᱮ ᱜᱚᱲᱚ ᱠᱚ ᱮᱢᱚᱜᱼᱟ ᱟᱨ ᱵᱟᱝᱠᱷᱟᱱ ᱟᱹᱛᱩᱦᱚᱲ ᱪᱮ ᱟᱹᱛᱩ ᱨᱮ ᱡᱩᱫᱤ ᱢᱤᱞᱮᱢᱤᱥᱮᱜᱮ ᱵᱟᱝᱠᱚ ᱛᱟᱦᱮᱱᱟ ᱤᱱᱟᱹᱠᱷᱟᱱ ᱫᱚ ᱟᱹᱛᱩᱜᱮ ᱨᱟᱯᱩᱫᱚᱜᱼᱟ ᱟᱨ ᱚᱱᱟ ᱟᱛᱩᱨᱮᱫᱚ ᱚᱠᱚᱭ ᱦᱚᱸ ᱥᱩᱠ ᱛᱮᱫᱚ ᱵᱟᱝᱠᱚ ᱛᱟᱦᱮᱸ ᱫᱟᱲᱮᱭᱟᱜᱼᱟ ᱪᱮᱫᱟᱜ ᱥᱮ ᱤᱱᱟᱹᱠᱷᱟᱱ ᱢᱟ ᱚᱸᱰᱮ ᱚᱠᱚᱭᱦᱚᱸ ᱵᱟᱝᱠᱚ ᱜᱚᱲᱚᱣᱟᱠᱚᱣᱟ ᱟᱨ ᱡᱚᱛᱚ ᱟᱠᱚ ᱱᱤᱡᱮ ᱱᱤᱡᱮ ᱛᱮᱜᱮ ᱡᱟᱦᱟᱱᱟᱜ ᱠᱟᱹᱢᱤᱦᱚᱨᱟ ᱠᱚ ᱠᱟᱹᱢᱤᱭᱟ